ᱵᱚᱭᱚᱥ ᱦᱚᱲ ᱠᱚᱫᱚ ᱚᱱᱠᱟᱱᱟᱜ ᱜᱮᱢ ᱠᱚᱠᱚ ᱠᱷᱮᱞᱳᱜᱼᱟ ᱡᱮᱞᱮᱠᱟ ᱦᱩᱭᱩᱜ ᱠᱟᱱᱟ ᱠᱮᱨᱟᱢ ᱵᱳᱨᱰ ᱞᱩᱰᱩ ᱛᱟᱥ ᱟᱨᱚ ᱟᱭᱢᱟ ᱟᱭᱢᱟ ᱞᱮᱠᱟᱱᱟᱜ ᱥᱱᱮᱠ ᱜᱮᱢ ᱫᱩᱲᱩᱵ ᱛᱮᱱᱟᱜ ᱫᱚ ᱚᱱᱟ ᱠᱚᱜᱮ ᱟᱯᱟᱛᱚᱛᱚ ᱱᱤᱛᱳᱜ ᱫᱚᱧ ᱢᱮᱱᱫᱟ ᱞᱟᱹᱭ ᱫᱟᱲᱮᱭᱟᱜ ᱠᱟᱱᱟ ᱟᱨᱚ ᱟᱨᱚ ᱢᱮᱱᱟᱜᱼᱟ ᱚᱵᱚᱥᱥᱳᱭ ᱚᱱᱠᱟᱱᱟᱜ ᱜᱮᱢ ᱠᱚ ᱟᱫᱚ ᱤᱧᱫᱚ ᱱᱚᱣᱟ ᱠᱚᱜᱤᱧ ᱞᱟᱹᱭ ᱠᱮᱫᱟ ᱡᱟᱦᱟᱸ ᱠᱚ ᱦᱩᱭᱩᱜ ᱠᱟᱱᱟ ᱠᱮᱨᱟᱢ ᱵᱳᱲ ᱞᱩᱰᱩ ᱥᱱᱮᱠ ᱜᱮᱢ ᱚᱱᱟᱠᱚᱜᱮ ᱛᱟᱥ ᱱᱮᱛᱟᱨ ᱫᱚ ᱱᱚᱣᱟ ᱠᱚᱨᱮ ᱫᱚ ᱵᱤᱥᱤ ᱠᱚᱨᱮ ᱫᱚ ᱵᱤᱥᱤ ᱠᱚᱨᱮ ᱫᱚ ᱱᱚᱜᱼᱚᱭ ᱛᱚ ᱱᱮᱛᱟᱨ ᱫᱤᱱ ᱫᱚ ᱥᱤᱛᱩᱝ ᱫᱤᱱ ᱠᱟᱱᱟ ᱱᱮᱛᱟᱨ ᱫᱤᱱ ᱫᱚ ᱵᱚᱭᱚᱥᱠᱚ ᱦᱚᱲ ᱫᱚ ᱠᱷᱟᱞᱤ ᱱᱚᱣᱟ ᱜᱮᱠᱚ ᱠᱷᱮᱞᱳᱜᱼᱟ ᱱᱚᱣᱟ ᱜᱮᱢ ᱜᱮ ᱡᱟᱦᱟᱸ ᱮᱢ ᱨᱮᱱᱟᱜ ᱩᱧᱩᱛᱩᱢ ᱦᱩᱭᱩᱜ ᱠᱟᱱᱟ ᱛᱟᱥ ᱱᱚᱣᱟ ᱜᱮ ᱵᱤᱥᱤ ᱠᱚᱨᱮ ᱱᱚᱣᱟ ᱜᱮ ᱢᱟᱱᱮ ᱵᱤᱠᱠᱷᱟᱹᱛᱚ ᱱᱚᱣᱟ ᱠᱚᱨᱮ ᱫᱚ ᱢᱮᱱ ᱜᱟᱱᱚᱜᱼᱟ